ᱡᱟᱦᱟᱸᱭ ᱠᱚ ᱫᱤᱥᱢᱚᱢ ᱫᱟᱲᱟ ᱦᱚᱲ ᱞᱟᱹᱜᱤᱫ ᱫᱚ ᱟᱹᱰᱤ ᱜᱮ ᱠᱚᱥᱴᱚ ᱡᱷᱚᱞᱟ ᱦᱩᱭ ᱟᱠᱚᱣᱟ ᱪᱮᱫ ᱠᱷᱟᱹᱛᱤᱨ ᱪᱤᱠᱟᱹᱛᱮ ᱚᱱᱟ ᱡᱟᱭᱜᱟ ᱨᱮᱱᱟᱜ ᱪᱮᱫᱦᱚᱸ ᱵᱟᱠᱚ ᱧᱮᱞ ᱠᱟᱜᱼᱟ ᱟᱨ ᱜᱟᱹᱰᱤ ᱢᱚᱴᱚᱨ ᱦᱚᱸ ᱩᱱᱟᱹᱜ ᱵᱟᱭ ᱦᱮᱡ ᱥᱮᱱᱚᱜᱼᱟ ᱡᱚᱢᱼᱧᱩ ᱨᱮᱱᱟᱜ ᱦᱚᱸ ᱚᱥᱩᱵᱤᱫᱟ ᱜᱮᱭᱟ ᱦᱳᱴᱮᱞᱼᱯᱷᱳᱴᱮᱞ ᱪᱮᱫᱦᱚᱸ ᱵᱟᱹᱱᱩᱜ ᱟᱱᱟᱝ ᱮᱱᱠᱷᱟᱱ ᱩᱱᱤ ᱟᱱᱡᱟᱱ ᱦᱚᱲ ᱦᱮᱡ ᱠᱚᱜᱼᱟᱭ ᱩᱱᱟᱹᱜ ᱥᱟᱺᱜᱤᱧ ᱠᱷᱚᱱ ᱮᱱᱠᱷᱟᱱ ᱩᱱᱤᱢᱟ ᱠᱚᱥᱴᱚ ᱡᱷᱮᱞᱟᱣ ᱜᱮ ᱦᱩᱭ ᱟᱭᱟ ᱪᱮᱫ ᱠᱷᱟᱹᱛᱤᱨ ᱪᱤᱠᱟᱹᱛᱮ ᱡᱚᱢᱼᱧᱩᱣᱟᱜ ᱦᱚᱸ ᱵᱟᱭ ᱛᱟᱦᱮᱱᱟ ᱱᱚᱛᱮᱨᱮ ᱟᱨ ᱦᱳᱴᱮᱞ ᱠᱚᱦᱚᱸ ᱛᱟᱦᱮᱱ ᱡᱟᱭᱜᱟ ᱨᱮᱱᱟᱜ ᱦᱚᱸ ᱟᱹᱰᱤᱡᱳᱨ ᱚᱥᱩᱵᱤᱫᱟ ᱦᱩᱭᱩᱜᱼᱟ